ᱜᱮᱢᱫᱚ ᱟᱭᱢᱟ ᱞᱮᱠᱟᱱ ᱢᱮᱱᱟᱜᱼᱟ ᱮᱱᱠᱷᱟᱱ ᱜᱮᱢᱫᱚ ᱡᱮᱞᱮᱠᱟ ᱚᱯᱷᱞᱟᱭᱤᱱ ᱜᱮᱢᱦᱚᱸ ᱢᱮᱱᱟᱜ ᱟᱠᱟᱫᱟ ᱟᱨ ᱚᱱᱟ ᱪᱷᱟᱲᱟ ᱚᱱᱞᱟᱭᱤᱱ ᱜᱮᱢᱦᱚᱸ ᱢᱮᱱᱟᱜ ᱟᱠᱟᱫᱟ ᱚᱱᱞᱟᱭᱤᱱ ᱜᱮᱢᱫᱚ ᱡᱮᱢᱚᱱ ᱚᱱᱞᱟᱭᱤᱱᱛᱮ ᱡᱟᱦᱟᱸᱫᱚ ᱞᱩᱰᱩ ᱠᱷᱮᱞ ᱥᱮ ᱚᱱᱞᱟᱭᱤᱱᱛᱮ ᱠᱮᱨᱟᱢᱵᱳᱨᱰ ᱠᱷᱮᱞ ᱥᱮ ᱚᱱᱞᱟᱭᱤᱱᱛᱮ ᱛᱟᱥ ᱠᱷᱮᱞ ᱥᱮ ᱚᱱᱞᱟᱭᱤᱱᱛᱮ

ᱯᱷᱩᱴᱵᱚᱞ ᱠᱷᱮᱞ ᱱᱚᱣᱟ ᱠᱚᱫᱚ ᱦᱩᱭᱩᱜ ᱠᱟᱱᱟ ᱚᱱᱞᱟᱭᱤᱱ ᱜᱮᱢ ᱱᱚᱣᱟᱠᱚ ᱪᱷᱟᱲᱟᱦᱚᱸ ᱟᱨᱚ ᱟᱭᱢᱟᱜᱟᱱ ᱢᱮᱱᱟᱜ ᱟᱠᱟᱫᱟ ᱡᱟᱦᱟᱸᱫᱚ ᱚᱱᱞᱟᱭᱤᱱᱛᱮ ᱚᱱᱞᱟᱭᱤᱱᱛᱮ ᱜᱮᱢᱫᱚ ᱡᱮᱢᱚᱱ ᱟᱭᱢᱟᱜᱮ ᱚᱱᱟ ᱰᱟᱦᱤ ᱠᱚᱨᱮ ᱥᱮ ᱢᱟᱴ ᱠᱚᱨᱮ ᱧᱮᱞᱚᱜᱼᱟ ᱱᱚᱣᱟ ᱚᱯᱷᱞᱟᱭᱤᱱ ᱜᱮᱢᱫᱚ ᱟᱭᱢᱟ ᱜᱟᱶᱛᱟᱠᱚ ᱫᱚᱦᱚᱭᱟ ᱟᱨ ᱜᱟᱶᱛᱟ ᱠᱚᱣᱟᱜ ᱠᱩᱨᱩᱢᱩᱴᱩᱛᱮ ᱱᱚᱣᱟ ᱚᱯᱷᱞᱟᱭᱤᱱ ᱜᱮᱢᱫᱚ ᱪᱟᱹᱞᱩᱜᱼᱟ ᱟᱨ ᱱᱚᱣᱟᱠᱚ ᱜᱮᱢ ᱟᱭᱢᱟ ᱪᱟᱹᱞᱩᱣᱟᱠᱟᱫ ᱜᱮ ᱛᱮᱦᱮᱱᱟ ᱱᱚᱣᱟᱠᱚ ᱜᱮᱢᱫᱚ ᱟᱭᱢᱟ ᱴᱚᱴᱷᱟᱨᱮ ᱱᱚᱣᱟᱠᱚ ᱪᱷᱟᱲᱟᱦᱚᱸ ᱟᱨᱚ ᱟᱭᱢᱟ ᱜᱮᱢ ᱟᱠᱚᱣᱟᱜ ᱴᱚᱴᱷᱟ ᱞᱮᱠᱟᱛᱮ ᱛᱟᱦᱮᱸ ᱫᱟᱲᱮᱼᱟ ᱱᱚᱣᱟᱠᱚ ᱜᱮᱢ ᱦᱚᱸ ᱢᱤᱫᱴᱟᱝ ᱟᱹᱰᱤ ᱥᱤᱠᱷᱱᱟᱹᱛᱼᱟᱱᱟᱜ ᱜᱮᱢ ᱠᱟᱱᱟ ᱪᱮᱫᱟᱜ ᱥᱮ ᱱᱤᱡᱮᱨᱟᱜ ᱥᱤᱠᱷᱱᱟᱹᱛ ᱡᱩᱫᱤ ᱵᱟᱝ ᱛᱮᱦᱮᱱᱟ ᱮᱱᱠᱷᱟᱱ ᱱᱚᱣᱟᱠᱚ ᱜᱮᱢ ᱠᱷᱚᱱᱟᱜ ᱟᱢ ᱵᱟᱝᱮᱢ ᱡᱤᱛᱠᱟᱹᱨ ᱫᱟᱲᱮᱭᱟᱜᱼᱟ ᱚᱱᱟᱛᱮ ᱚᱱᱞᱟᱭᱤᱱ ᱨᱮᱭᱟᱜ ᱜᱮᱢᱫᱚ ᱟᱹᱰᱤ ᱫᱤᱥᱦᱩᱫᱤᱥ ᱠᱟᱛᱮᱫ ᱠᱷᱮᱞᱳᱜ ᱞᱟᱹᱠᱛᱤ ᱠᱟᱱᱟ ᱟᱨ ᱚᱯᱷ ᱞᱟᱭᱤᱱ ᱜᱮᱢᱦᱚᱸ ᱚᱱᱟᱦᱚᱸ ᱟᱹᱰᱤ ᱫᱤᱥᱦᱩᱫᱤᱥ ᱠᱟᱛᱮᱫ ᱠᱷᱮᱞ ᱨᱮᱭᱟᱜ ᱞᱟᱹᱠᱛᱤ ᱠᱟᱱᱟ ᱱᱤᱡᱮᱨᱟᱜ ᱥᱚᱠᱛᱤ ᱯᱨᱚᱭᱳᱜ ᱠᱟᱛᱮᱫ ᱚᱱᱟ ᱠᱷᱮᱞᱚᱰᱦᱚᱸ ᱠᱚᱨᱟᱣ ᱞᱟᱹᱠᱛᱤ ᱠᱟᱱᱟ ᱢᱮᱱᱠᱷᱟᱱ ᱚᱱᱞᱟᱭᱤᱱ ᱜᱮᱢᱫᱚ

ᱯᱚᱨᱤᱥᱨᱚᱢ ᱵᱟᱝ ᱠᱚᱨᱟᱣ ᱦᱩᱭᱩᱜᱼᱟ ᱢᱮᱱᱠᱷᱟᱱ ᱱᱚᱣᱟ ᱚᱯᱷ ᱞᱟᱭᱤᱱ ᱜᱮᱢᱫᱚ ᱯᱚᱨᱤᱥᱨᱚᱢᱫᱚ ᱟᱹᱰᱤ ᱵᱟᱹᱲᱛᱤ ᱠᱚᱨᱟᱣ ᱦᱩᱭᱩᱜᱼᱟ ᱛᱚᱵᱮᱠᱷᱟᱱ ᱜᱮ ᱟᱢ ᱱᱚᱣᱟ ᱜᱮᱢ ᱠᱷᱚᱱᱟᱜ ᱥᱤᱨᱯᱟᱦᱚᱸᱢ ᱧᱟᱢ ᱫᱟᱲᱮᱭᱟᱜᱼᱟ

ᱱᱚᱣᱟᱠᱚ ᱜᱮᱢ ᱨᱮᱱᱟᱜ ᱟᱹᱛᱩ ᱦᱚᱲ ᱠᱚᱣᱟᱜ ᱢᱚᱛᱟᱢᱚᱛ ᱟᱭᱢᱟ ᱞᱮᱠᱟᱜᱮ ᱢᱮᱱᱟ ᱟᱠᱟᱫᱟ ᱢᱮᱱᱠᱷᱟᱱ ᱚᱱᱞᱟᱭᱤᱱ ᱜᱮᱢᱨᱮ ᱟᱹᱛᱩ ᱦᱚᱲᱟᱜ ᱢᱚᱛᱟᱢᱚᱛ ᱢᱮᱱᱟ ᱟᱠᱟᱫᱟ ᱡᱮ ᱚᱱᱞᱟᱭᱤᱱ ᱜᱮᱢᱫᱚ ᱡᱟᱦᱟᱸ ᱞᱮᱠᱟᱱ ᱚᱞᱚᱜ ᱯᱟᱲᱦᱟᱜ ᱜᱤᱫᱽᱨᱟᱹ ᱦᱚᱸ ᱟᱡ ᱮᱠᱟᱭ ᱡᱟᱦᱟᱸᱨᱮ ᱫᱩᱲᱩᱵ ᱠᱟᱛᱮᱫ ᱚᱱᱞᱟᱭᱤᱱ ᱜᱮᱢ ᱠᱷᱮᱞ ᱠᱟᱛᱮᱫ ᱟᱭᱟᱜ

ᱥᱮ ᱟᱭᱟᱜ ᱡᱟᱦᱟᱸ ᱚᱠᱛᱚᱨᱮ ᱚᱞᱚᱜ ᱯᱟᱲᱦᱟᱜ ᱚᱠᱛᱚ ᱚᱱᱟᱠᱚ ᱥᱟᱱᱟᱢᱮ ᱦᱤᱲᱤᱧ ᱪᱟᱵᱟᱭᱟ ᱢᱮᱱᱠᱷᱟᱱ ᱚᱯᱷ ᱞᱟᱭᱤᱱ ᱜᱮᱢᱫᱚ ᱡᱟᱦᱟᱸᱨᱮ ᱥᱮ ᱡᱟᱦᱟᱸ ᱰᱟᱦᱤᱨᱮ ᱦᱩᱭᱩᱜ ᱨᱮᱦᱚᱸ ᱚᱸᱰᱮ ᱵᱟᱭ ᱥᱮᱱᱞᱮᱱ ᱠᱷᱟᱱ ᱩᱱᱤ ᱜᱤᱫᱽᱨᱟᱹ ᱚᱱᱟ ᱜᱮᱢ ᱵᱟᱭ ᱧᱮᱞ ᱫᱟᱲᱮᱭᱟᱜᱼᱟ ᱟᱨ ᱱᱚᱣᱟ ᱚᱯᱷ ᱞᱟᱭᱤᱱ ᱜᱮᱢᱫᱚ ᱦᱩᱭᱩᱜ ᱨᱮᱦᱚᱸ ᱦᱳᱭᱛᱚ ᱢᱤᱫ ᱫᱤᱱ ᱦᱩᱭ ᱮᱱᱟ ᱟᱨ ᱪᱟᱵᱟᱭᱮᱱᱟ ᱢᱮᱱᱠᱷᱟᱱ ᱚᱯᱷᱞᱟᱭᱤᱱ ᱜᱮᱢᱫᱚ ᱟᱡ ᱡᱚᱠᱷᱚᱱᱮ ᱢᱚᱱᱮᱭᱟ ᱩᱱᱨᱮᱜᱮ ᱟᱡ ᱚᱱᱟ ᱚᱱᱞᱟᱭᱤᱱ ᱜᱮᱢᱫᱚᱭ ᱠᱷᱮᱞ ᱫᱟᱲᱮᱭᱟᱜᱼᱟ